ᱤᱧᱟᱹᱜ ᱴᱚᱴᱷᱟ ᱨᱮ ᱥᱮᱨᱢᱟ ᱨᱮ ᱢᱚᱬᱮ ᱢᱟᱹᱡᱷᱤ ᱢᱟᱯᱟᱡᱤ ᱨᱮᱱᱟᱜ ᱜᱟᱞᱢᱟᱨᱟᱣ ᱢᱤᱫᱵᱟᱨ ᱫᱷᱟᱣ ᱦᱩᱭᱩᱜ ᱜᱮᱭᱟ ᱢᱮᱱᱠᱷᱟᱱ ᱱᱚᱣᱟ ᱟᱪᱟᱨ ᱵᱤᱪᱟᱹᱨ ᱨᱮ ᱥᱟᱹᱠᱷᱤ ᱦᱚᱠᱚ ᱫᱚᱦᱚ ᱠᱚ ᱜᱮᱭᱟ ᱟᱨ ᱥᱮᱞᱮᱫ ᱦᱚᱪᱚ ᱟᱠᱚ ᱜᱮᱭᱟ